ᱟᱹᱛᱩᱨᱮ ᱵᱟᱯᱞᱟ ᱫᱚ ᱯᱳᱭᱞᱳᱨᱮ ᱛᱟᱞᱟ ᱨᱤᱱᱤᱡ ᱦᱚᱲᱮ ᱛᱟᱦᱮᱸᱱᱟ ᱟᱨ ᱩᱱᱤ ᱜᱮ ᱵᱟᱹᱦᱩ ᱚᱲᱟᱜ ᱡᱟᱣᱟᱭ ᱚᱲᱟᱜ ᱨᱮᱭᱟᱜ ᱠᱟᱛᱷᱟᱭ ᱦᱟᱸᱰᱮ ᱱᱟᱰᱮᱭᱟ ᱯᱳᱭᱞᱳᱨᱮ ᱧᱮᱞ ᱧᱮᱯᱮᱞ ᱛᱟᱨᱯᱚᱨᱮ ᱥᱟᱨ ᱥᱟᱹᱜᱩᱱ ᱤᱱᱟᱹ ᱛᱟᱭᱚᱢ ᱴᱟᱠᱟ ᱪᱟᱞ ᱠᱟᱛᱮᱫ ᱟᱹᱛᱩᱨᱮ ᱦᱚᱲ ᱠᱚ ᱫᱩᱲᱩᱵᱼᱟ ᱢᱚᱬᱮ ᱦᱚᱲ ᱢᱟᱺᱡᱷᱤ ᱜᱳᱰᱮᱛ ᱫᱩᱲᱩᱵ ᱠᱟᱛᱮᱫ ᱵᱟᱯᱞᱟ ᱜᱤᱨᱟᱹ ᱠᱚ ᱛᱚᱞᱟ ᱤᱱᱟᱹᱯᱚᱨᱮ ᱵᱟᱞᱟ ᱦᱩᱭᱩᱜᱼᱟ ᱡᱟᱶᱟᱭ ᱥᱮᱴᱮᱨᱚᱜᱼᱟ ᱵᱟᱹᱦᱩ ᱫᱚ ᱫᱟᱹᱣᱲᱟᱹ ᱨᱮᱠᱚ ᱫᱮᱡᱮᱭᱟ ᱟᱨ ᱡᱟᱶᱟᱭ ᱫᱚ ᱜᱷᱳᱲᱟᱭᱮᱭᱟᱠᱚ ᱫᱟᱹᱣᱲᱟᱹ ᱪᱮᱛᱟᱱᱨᱮᱜᱮ ᱥᱤᱸᱫᱩᱨ ᱢᱮᱲᱦᱮᱫᱽ ᱥᱟᱠᱟᱢ ᱠᱚ ᱦᱚᱨᱚᱜ ᱟᱭᱟ ᱤᱱᱟᱹ ᱯᱚᱨᱮ ᱟᱹᱭᱩ ᱵᱟᱵᱟ ᱵᱟᱦᱟ ᱥᱟᱶᱟᱭ ᱠᱤᱱᱟ ᱠᱚ ᱱᱚᱝᱠᱟᱜᱮ ᱵᱟᱯᱞᱟ ᱫᱚ ᱦᱩᱭᱩᱜᱼᱟ ᱨᱟᱭᱵᱟᱨᱜᱮ ᱵᱟᱨᱭᱟ ᱜᱷᱟᱸᱨᱚᱧᱡᱽ ᱮ ᱢᱤᱫᱴᱟᱱᱟ ᱚᱱᱟ ᱜᱷᱟᱸᱨᱚᱡᱽ ᱥᱤᱠᱲᱤ ᱡᱮᱢᱚᱱ ᱛᱤᱥᱦᱚᱸ ᱟᱞᱚ ᱛᱚᱯᱟᱜᱚᱜ ᱢᱟ ᱡᱟᱭ ᱡᱩᱜᱽ ᱡᱤᱭᱟᱹᱲ ᱛᱟᱦᱮᱸᱱᱢᱟ